ᱦᱮᱞᱳ ᱦᱮᱞᱳ ᱦᱮᱸ ᱤᱧ ᱫᱚ ᱯᱟᱹᱴᱷᱣᱟᱹᱧ ᱞᱟᱹᱭᱮᱫᱼᱟ ᱦᱮᱸ

ᱟᱪᱪᱷᱟ ᱟᱪᱪᱷᱟ ᱦᱳᱭ ᱦᱳᱭ ᱟᱨᱮᱞ ᱠᱚᱫᱚ ᱪᱚᱫ ᱞᱮᱠᱟ ᱟᱪᱪᱷᱟ ᱚ ᱟᱪᱪᱷᱟ ᱟᱨ ᱱᱮᱥ ᱫᱚ ᱪᱮᱫ ᱞᱮᱠᱟᱭ ᱫᱟᱜᱟ ᱚ ᱟᱪᱪᱷᱟ ᱪᱮᱫᱞᱮᱠᱟ ᱯᱮᱨᱮᱡᱚᱜᱼᱟ ᱵᱟᱱ ᱜᱟᱰᱟ ᱟᱪᱪᱷᱟ ᱴᱷᱤᱠᱜᱮᱭᱟ ᱛᱚ ᱫᱚᱦᱚᱭᱮᱫᱟᱹᱧ